ᱤᱧ ᱫᱚ ᱜᱟᱹᱭ ᱰᱟᱝᱨᱟᱧ ᱟᱹᱥᱩᱞ ᱠᱚᱣᱟ ᱵᱷᱤᱰᱤ ᱢᱮᱨᱚᱢᱤᱧ ᱟᱹᱥᱩᱞ ᱠᱚᱣᱟ ᱥᱤᱢ ᱥᱩᱠᱨᱤᱧ ᱟᱹᱥᱩᱞ ᱠᱚᱣᱟ ᱟᱨ ᱪᱟᱥ ᱠᱚᱧ ᱞᱟᱜᱟᱣᱟ ᱦᱩᱲᱩ ᱪᱟᱥ ᱜᱩᱦᱩᱢ ᱪᱟᱥ ᱛᱩᱲᱤ ᱪᱟᱥ ᱛᱤᱞᱢᱤᱧ ᱪᱟᱥ ᱟᱹᱞᱩ ᱪᱟᱥ ᱚᱱᱟ ᱠᱚᱧ ᱞᱟᱜᱟᱣᱟ ᱟᱨ ᱠᱤᱨᱤᱧ ᱟᱹᱠᱷᱨᱤᱧ ᱫᱚ ᱦᱩᱲᱩᱧ ᱟᱹᱠᱷᱨᱤᱧᱟ ᱟᱹᱞᱩᱧ ᱟᱹᱠᱷᱨᱤᱧᱟ ᱮᱱᱮᱡ ᱞᱟᱹᱜᱤᱫ ᱤᱧᱟᱹᱜ ᱨᱳᱡᱽᱜᱟᱨ ᱫᱚ